ᱥᱮᱨᱮᱧ ᱥᱮᱨᱮᱧ ᱛᱮᱦᱚᱸ ᱞᱟᱸᱜᱟ ᱜᱮᱭᱟ ᱛᱳ ᱚᱠᱟ ᱥᱮᱨᱮᱧ ᱛᱳ ᱥᱚᱦᱚᱨᱤᱭᱟᱹ ᱫᱷᱟᱨᱟᱢ ᱥᱮᱨᱮᱧᱟ ᱟᱨ ᱚᱠᱟ ᱪᱚ ᱱᱟᱥᱮᱱᱟᱜ ᱯᱩᱨᱟᱹ ᱟᱬᱜᱚ ᱨᱟᱠᱟᱵ ᱦᱩᱭᱩᱜᱼᱟ ᱱᱤᱡᱮ ᱛᱚ ᱥᱮᱨᱮᱧ ᱫᱚ ᱵᱟᱭ ᱥᱚᱢᱟᱱᱟ ᱥᱮ ᱚᱠᱟ ᱦᱤᱞᱳᱜ ᱪᱚ ᱨᱟᱦᱟ ᱠᱚ ᱴᱷᱤᱠ ᱛᱟᱦᱮᱱᱟ ᱚᱠᱟ ᱦᱤᱞᱳᱜ ᱠᱚᱪᱚ ᱠᱷᱩᱜ ᱢᱟᱸᱫᱟ ᱠᱚᱛᱮ ᱦᱚᱸ ᱨᱟᱦᱟ ᱛᱮᱫ ᱠᱞᱤᱭᱟᱨ ᱵᱟᱝ ᱦᱤᱡᱩᱜᱼᱟ ᱛᱚ ᱚᱱᱟ ᱠᱚ ᱞᱟᱹᱜᱤᱫ ᱛᱮᱦᱚᱸ ᱟᱨᱚ ᱟᱹᱰᱤᱜᱟᱱ ᱨᱟᱱ ᱢᱩᱨᱜᱟᱹᱱ ᱦᱚᱸ ᱡᱚᱯᱲᱟᱜᱼᱟ ᱟᱨ ᱵᱟᱝᱠᱷᱟᱱ ᱥᱮᱨᱮᱧ ᱞᱟᱸᱜᱟ ᱠᱟᱛᱮᱫ ᱫᱟᱜ ᱞᱮ ᱧᱩ ᱧᱚᱜᱟ ᱚᱱᱠᱟ ᱠᱟᱛᱮᱫ ᱦᱚᱸᱞᱮ ᱥᱮᱨᱮᱧᱟ ᱛᱚ ᱨᱟᱦᱟ ᱠᱚ ᱰᱤᱥᱴᱨᱟᱵ ᱞᱮᱱᱠᱷᱟᱱ ᱚᱱᱟ ᱞᱟᱹᱜᱤᱫ ᱦᱚᱸ ᱟᱹᱰᱤᱜᱟᱱ ᱨᱟᱱ ᱢᱮᱱᱟᱜ ᱜᱮᱭᱟ ᱛᱳ ᱚᱱᱠᱟ ᱫᱚ ᱤᱧᱫᱚ ᱵᱟᱹᱧ ᱵᱮᱵᱷᱟᱨᱟ ᱨᱟᱱ ᱠᱚᱫᱚ ᱠᱷᱟᱹᱞᱤᱧ ᱵᱮᱵᱚᱦᱟᱨ ᱵᱟᱲᱟᱭᱮᱫ ᱛᱟᱦᱮᱱ ᱚᱱᱟ ᱟᱵᱚ ᱫᱮᱥᱤ ᱨᱟᱱ ᱡᱟᱦᱟᱸ ᱢᱟᱯᱮ ᱟᱸᱡᱚᱢ ᱵᱟᱲᱟ ᱟᱠᱟᱫ ᱜᱮᱭᱟ ᱯᱟᱞᱮ ᱚᱱᱟ ᱨᱮᱞᱤ ᱚᱱᱟ ᱠᱚ ᱡᱚᱢ ᱧᱚᱜ ᱞᱮᱠᱷᱟᱡ ᱱᱟᱥᱮᱱᱟᱜ ᱦᱟᱲᱦᱟᱫ ᱫᱷᱟᱨᱟ ᱵᱩᱡᱷᱟᱹᱜᱼᱟ ᱯᱩᱨᱟᱹ ᱢᱚᱪᱟ ᱠᱚ ᱯᱩᱨᱟᱹ ᱥᱟᱯᱷᱟ ᱵᱩᱡᱷᱟᱹᱜᱼᱟ ᱫᱤᱱ ᱦᱤᱞᱳᱜ ᱮᱢ ᱡᱚᱢ ᱠᱷᱟᱱ ᱚᱱᱟᱦᱚᱸ ᱢᱟᱱᱮ ᱥᱮᱛᱟᱜ ᱟᱹᱭᱩᱵ ᱯᱩᱨᱟᱹ ᱠᱞᱤᱭᱟᱨ ᱥᱮᱨᱮᱧᱚᱜ ᱟᱢ ᱚᱠᱟ ᱞᱮᱠᱟᱢ ᱥᱮᱨᱮᱧ ᱥᱟᱱᱟᱢᱟ ᱚᱱᱠᱟᱜᱮ ᱥᱮᱨᱮᱧ ᱟᱲᱟᱝᱛᱮ ᱦᱤᱡᱩᱜᱼᱟ ᱟᱨ ᱵᱟᱝᱠᱷᱟᱱ ᱫᱚ ᱥᱮᱨᱮᱧ ᱛᱮᱫ ᱡᱟᱦᱟᱸ ᱯᱟᱲᱟᱨᱮ ᱠᱞᱤᱭᱟᱨ ᱦᱚᱸ ᱵᱟᱭ ᱦᱩᱭᱩᱜᱼᱟ ᱢᱤᱫ ᱫᱷᱟᱹᱣ ᱢᱤᱫ ᱫᱷᱟᱹᱣ